ᱤᱧ ᱚᱨᱯᱤᱛᱟ ᱦᱮᱢᱵᱨᱚᱢ ᱤᱧ ᱞᱟᱹᱭᱫᱟ ᱛᱤᱞᱟᱹᱵᱚᱱᱤ ᱠᱷᱚᱱᱟᱜ ᱤᱧ ᱳᱥᱤ ᱯᱞᱟᱡᱚ ᱨᱮᱥᱴᱩᱨᱮᱱᱴ ᱨᱮ ᱢᱤᱫᱴᱮᱱ ᱚᱰᱟᱨ ᱤᱧ ᱮᱢ ᱞᱟᱹᱜᱤᱫ ᱵᱤᱨᱭᱟᱱᱤ ᱨᱮᱱᱟᱜ ᱚᱰᱟᱨ ᱤᱧ ᱮᱢᱟ ᱢᱤᱫᱴᱮᱱ ᱟᱸᱠᱷᱟᱣ ᱞᱟᱹᱜᱤᱫ ᱚᱰᱟᱨ ᱤᱧ ᱮᱢᱟ ᱛᱳ ᱟᱠᱷᱲᱟ ᱨᱮ ᱳᱭ ᱛᱤᱨᱤᱥ ᱡᱚᱱ ᱞᱮᱠᱟ ᱠᱚ ᱛᱟᱦᱮᱱᱟ ᱤᱧ ᱛᱤᱨᱤᱥ ᱡᱚᱱ ᱞᱟᱹᱜᱤᱫ ᱵᱤᱨᱭᱟᱱᱤ ᱟᱨ ᱢᱚᱥᱞᱟ ᱫᱚ ᱠᱟᱹᱴᱤᱡ ᱠᱚᱢ ᱯᱮ ᱮᱢᱟ